ᱟᱵᱚ ᱱᱚᱣᱟ ᱵᱮᱝᱜᱚᱞ ᱨᱮᱱ ᱦᱚᱲ ᱫᱚ ᱟᱵᱚᱭᱟᱜ ᱮᱱᱮᱡ ᱥᱤᱨᱤᱧ ᱠᱩᱥᱤ ᱨᱟᱹᱥᱠᱟᱹ ᱟᱹᱰᱤ ᱟᱴ ᱵᱚ ᱯᱟᱞᱟᱣᱟ ᱛᱩᱢᱫᱟᱜ ᱴᱟᱢᱟᱠ ᱜᱩᱵᱩᱰ ᱜᱩᱵᱩᱰ ᱮᱱᱮᱡ ᱥᱮᱨᱮᱧ ᱵᱚᱱ ᱠᱩᱥᱤᱭᱟᱜᱼᱟ ᱟᱨ ᱱᱟᱦᱟᱜ ᱠᱩᱡ ᱠᱩᱲᱤ ᱠᱚᱲᱟ ᱫᱚ ᱱᱚᱜ ᱚᱭ ᱰᱤᱡᱮ ᱵᱚᱠᱥ ᱪᱮᱛᱟᱱ ᱨᱮᱠᱚ ᱮᱱᱮᱡ ᱥᱮᱨᱮᱧᱮᱫ ᱠᱟᱱᱟ ᱫᱤᱠᱩ ᱥᱮᱨᱮᱧ ᱜᱮ ᱵᱤᱥᱤ ᱠᱚ ᱠᱩᱥᱤᱭᱟᱜ ᱠᱟᱱᱟ ᱟᱨ ᱥᱮᱫᱟᱭ ᱦᱚᱲ ᱫᱚ ᱛᱩᱢᱫᱟᱜ ᱴᱟᱢᱟᱠ ᱠᱟᱥᱟ ᱠᱚᱨᱛᱟᱞ ᱡᱷᱩᱱᱠᱟᱹ ᱵᱟᱱᱟᱢ ᱛᱮ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱦᱚᱸ ᱠᱚ ᱜᱩᱵᱩᱰ ᱜᱩᱵᱩᱰᱟ ᱟᱨ ᱱᱚᱣᱟ ᱵᱟᱯᱞᱟ ᱵᱤᱦᱟᱹ ᱦᱚᱸ ᱢᱚᱸᱡᱽ ᱜᱮ ᱛᱩᱢᱫᱟᱜ ᱴᱟᱢᱟᱠ ᱛᱮᱜᱮ ᱮᱱᱮᱡ ᱥᱮᱨᱮᱧ ᱦᱩᱭᱩᱜ ᱠᱟᱱ ᱛᱟᱦᱮᱸᱡᱟ ᱟᱨ ᱤᱧᱫᱚ ᱠᱟᱹᱴᱤᱡ ᱠᱷᱚᱡ ᱜᱮ ᱱᱚᱣᱟ ᱛᱩᱢᱫᱟᱜ ᱴᱟᱢᱟᱠ ᱮᱱᱮᱡ ᱥᱮᱨᱮᱧ ᱠᱚᱫᱚ ᱞᱟᱸᱜᱲᱮ ᱥᱚᱦᱚᱨᱟᱭ ᱡᱚᱛᱚᱜᱮᱧ ᱠᱩᱥᱤᱭᱟᱜᱼᱟ ᱟᱨ ᱤᱧ ᱫᱚ ᱤᱧ ᱨᱮᱱ ᱜᱚᱲᱚᱢ ᱜᱤᱫᱽᱨᱟᱹ ᱠᱚᱦᱚᱸ ᱱᱚᱣᱟ ᱜᱤᱧ ᱞᱟᱹᱭ ᱟᱠᱚᱣᱟ ᱡᱮ ᱟᱵᱚᱭᱟᱜ ᱮᱱᱮᱡ ᱥᱤᱨᱤᱧ ᱟᱹᱨᱤᱪᱟᱹᱞᱤ ᱟᱞᱚᱯᱮ ᱟᱫᱟ